ᱦᱮᱸ ᱤᱧ ᱠᱷᱮᱞᱚᱰ ᱫᱚᱧ ᱧᱮᱞᱟᱧ ᱠᱷᱮᱞᱚᱰ ᱯᱷᱩᱴᱵᱚᱞ ᱠᱷᱮᱞᱨᱮ ᱫᱚ ᱤᱧ ᱜᱟᱛᱮᱠᱚ ᱥᱟᱶ ᱮᱠᱟᱞ ᱯᱷᱩᱴᱵᱚᱞ ᱜᱨᱟᱣᱩᱱᱰ ᱨᱮᱜᱮ ᱞᱟᱭᱤᱵᱷᱜᱤᱧ ᱧᱮᱞᱟ ᱟᱨ ᱡᱟᱦᱟᱸᱠᱚ ᱤᱭᱩᱴᱩᱵᱽ ᱠᱷᱚᱱᱦᱚᱸ ᱧᱮᱞᱟᱧ ᱜᱟᱛᱮᱠᱚ ᱥᱟᱶ ᱚᱱᱟᱫᱚ ᱠᱨᱤᱠᱮᱴ ᱠᱷᱮᱞᱠᱚᱧ ᱧᱮᱞᱟᱧ ᱛᱚ ᱟᱨ ᱱᱚᱣᱟᱠᱚ ᱧᱮᱞ ᱠᱟᱛᱮᱫᱜᱮ ᱟᱨᱚ ᱡᱟᱦᱟᱸᱞᱮᱠᱟᱱ ᱯᱞᱟᱴᱯᱷᱚᱨᱢ ᱥᱩᱡᱳᱜᱽ ᱤᱧ ᱧᱟᱢᱟ ᱴᱤ ᱵᱷᱤ ᱫᱚ ᱥᱩᱡᱳᱜᱽ ᱡᱩᱫᱤᱧ ᱧᱟᱢᱟ ᱛᱟᱦᱚᱞᱮᱫᱚ ᱴᱤ ᱵᱷᱤ ᱠᱷᱚᱱᱦᱚᱸᱧ ᱧᱮᱞᱟ ᱜᱟᱛᱮᱠᱚ ᱥᱟᱞᱟᱜ ᱟᱫᱚ ᱜᱟᱛᱮᱠᱚ ᱥᱟᱶᱛᱮᱧ ᱧᱟᱢᱟ ᱟᱨ ᱚᱱᱟᱨᱮ ᱨᱟᱹᱥᱠᱟᱹᱧ ᱵᱩᱡᱟ ᱟᱨ ᱟᱢ ᱤᱧ ᱨᱮᱱᱟᱜ ᱟᱹᱞᱤᱧ ᱵᱟᱱᱟᱦᱚᱲ ᱛᱮᱜᱮ ᱚᱱᱟ ᱠᱷᱮᱞᱟ ᱨᱮᱱᱟᱜ ᱢᱟᱱᱮ ᱡᱟᱦᱟᱸ ᱤᱱᱴᱟᱨᱮᱥᱴᱮᱰ ᱚᱱᱟᱦᱚᱸᱞᱤᱧ ᱟᱹᱭᱠᱟᱹᱣᱟᱹᱞᱤᱧ ᱚᱱᱟᱞᱮᱠᱟᱛᱮ ᱜᱟᱛᱮᱠᱚ ᱥᱟᱶ ᱧᱮᱞ ᱟᱹᱰᱤ ᱢᱟᱱᱮ ᱧᱮᱞᱜᱤᱭᱟᱹᱧ ᱜᱟᱛᱮᱠᱚ ᱵᱟᱠᱚ ᱛᱟᱦᱮᱸᱞᱮᱱ ᱠᱷᱟᱱ ᱠᱷᱮᱞᱟ ᱧᱮᱞᱫᱚ ᱠᱟᱹᱴᱤᱡ ᱟᱱᱟᱴᱜᱮ ᱵᱩᱡᱩᱜᱼᱟ ᱮᱠᱞᱟ ᱮᱠᱞᱟ ᱛᱟᱦᱮᱱᱫᱚ ᱴᱷᱤᱠ ᱵᱟᱭ ᱵᱩᱡᱩᱜᱼᱟᱭ ᱜᱟᱛᱮ ᱠᱷᱟᱱ ᱢᱟᱱᱮ ᱚᱱᱮᱡᱮ ᱨᱚᱲᱼᱨᱚᱯᱚᱲ ᱮᱯᱮᱢ ᱪᱟᱯᱟᱞᱚᱜᱼᱟᱹᱞᱤᱧ ᱱᱚᱣᱟ ᱨᱟᱹᱥᱠᱟᱹ ᱚᱱᱟ ᱞᱟᱹᱜᱤᱫᱛᱮ ᱱᱚᱣᱟ ᱠᱚᱫᱚᱞᱤᱧ ᱜᱟᱛᱮᱠᱚ ᱥᱟᱶᱜᱤᱧ ᱧᱮᱞ ᱜᱤᱭᱟᱹᱧ ᱱᱤᱭᱟᱹᱠᱚ ᱢᱮᱱ ᱠᱟᱛᱮᱫ ᱜᱮ ᱱᱚᱰᱮᱼᱦᱟᱸᱜ ᱤᱧ ᱢᱩᱪᱟᱹᱫ ᱮᱫ ᱛᱟᱵᱚᱱᱟ